ᱦᱮᱞᱳ ᱟᱢᱠᱤ ᱚᱴᱳ ᱰᱟᱭᱵᱷᱟᱨ ᱠᱟᱱᱟᱢ ᱚ ᱤᱧ ᱯᱩᱥᱯᱚᱞᱚᱛᱟ ᱥᱚᱨᱮᱱᱤᱧ ᱞᱟᱹᱭᱫᱟ ᱦᱚᱞᱟᱢ ᱟᱹᱜᱩ ᱦᱚᱴᱚ ᱠᱟᱹᱫᱤᱧ ᱫᱚ ᱧᱤᱫᱟᱹ ᱟᱢᱟᱜ ᱚᱴᱳ ᱛᱮ ᱚᱱᱟ ᱞᱟᱹᱜᱤᱫ ᱟᱹᱰᱤᱼᱟᱹᱰᱤ ᱥᱟᱨᱦᱟᱣ ᱚᱲᱟᱜ ᱨᱮᱱ ᱦᱚᱲ ᱦᱚᱸ ᱟᱹᱰᱤ ᱠᱚ ᱠᱩᱥᱤᱭᱟᱠᱟᱱᱟ ᱡᱮ ᱟᱢ ᱦᱮᱞᱯ ᱠᱟᱹᱫᱤᱧᱟ ᱛᱟᱞᱟ ᱧᱤᱫᱟᱹ ᱚᱲᱟᱜ ᱮᱢ ᱥᱮᱴᱮᱨ ᱦᱚᱴᱚ ᱠᱟᱹᱫᱤᱧᱟ ᱚᱱᱟ ᱞᱟᱹᱜᱤᱫ ᱜᱤ ᱚᱱᱟ ᱞᱟᱹᱜᱤᱫ ᱜᱤᱧ ᱯᱷᱳᱱ ᱟᱠᱟᱫᱟ ᱦᱩᱸ ᱴᱷᱤᱠ ᱜᱮᱭᱟ ᱛᱷᱮᱝᱠᱤᱭᱩ ᱦᱮᱸ ᱟᱢ ᱵᱟᱢ ᱛᱮᱦᱮᱸ ᱞᱮᱱᱠᱷᱟᱱ ᱧᱤᱫᱟᱹ ᱪᱮᱫ ᱠᱚᱪᱚᱝ ᱦᱩᱭ ᱠᱚᱜᱼᱟ